ᱵᱷᱟᱨᱚᱛ ᱨᱮ ᱦᱚᱲᱟᱜ ᱟᱹᱰᱤ ᱜᱚᱴᱟᱝ ᱫᱷᱚᱨᱚᱢᱟᱱ ᱴᱷᱟᱶ ᱠᱚᱫᱚ ᱢᱮᱱᱟᱜᱼᱟ ᱡᱮᱢᱚᱱ ᱫᱤᱠᱩ ᱠᱚᱣᱟᱜ ᱫᱚ ᱠᱟᱹᱞᱤᱜᱷᱟᱴ ᱫᱚᱠᱠᱷᱤᱱᱮᱥᱥᱚᱨ ᱠᱟᱢᱟᱠᱠᱷᱟ ᱫᱮᱵᱤᱨ ᱢᱚᱱᱫᱤᱨ ᱛᱟᱨᱠᱮᱥᱥᱚᱨ ᱱᱚᱣᱟ ᱠᱚ ᱢᱮᱱᱟᱜᱼᱟ ᱟᱨ ᱟᱵᱚ ᱦᱚᱲᱟᱜ ᱢᱚᱫᱽᱫᱷᱮᱨᱮ ᱫᱚ ᱡᱟᱦᱮᱨ ᱛᱷᱟᱱ ᱢᱟᱹᱡᱷᱤ ᱛᱷᱟᱱ ᱟᱨᱚ ᱢᱮᱱᱟᱜᱼᱟ ᱞᱩᱜᱩᱼᱵᱩᱨᱩ ᱜᱷᱟᱱᱴᱟ ᱵᱟᱲᱮ ᱛᱟᱨᱯᱚᱨᱮ ᱦᱮᱢᱟᱞ ᱵᱩᱨᱩ ᱫᱚᱞᱢᱟ ᱵᱩᱨᱩ ᱟᱨ ᱯᱟᱴᱟᱵᱤᱫᱷᱟᱹ ᱟᱞᱮ ᱥᱤᱞᱫᱟᱹ ᱨᱮᱫᱚ ᱚᱬᱜᱚᱫᱟᱨᱮ ᱯᱟᱴᱟᱵᱤᱫᱷᱟᱹ ᱦᱩᱭᱩᱜ ᱜᱮᱭᱟ ᱫᱩᱨᱜᱟᱹ ᱯᱩᱡᱟᱹ ᱨᱮᱱᱟᱜ ᱵᱤᱡᱚᱭᱟ ᱫᱚᱥᱚᱢᱤ ᱦᱤᱞᱳᱜ ᱦᱩᱭᱩᱜᱼᱟ ᱤᱱᱟᱹ ᱦᱤᱞᱳᱜ ᱫᱚ ᱦᱚᱲ ᱦᱚᱸ ᱟᱨ ᱫᱤᱠᱩ ᱦᱚᱸᱠᱚ ᱚᱸᱰᱮ ᱠᱚ ᱯᱩᱡᱟᱹ ᱠᱚᱠᱚ ᱮᱢ ᱜᱮᱭᱟ ᱟᱨ ᱵᱟᱨᱥᱤᱧ ᱚᱱᱟ ᱯᱚᱨᱚᱵᱽ ᱛᱟᱦᱮᱸᱱᱟ ᱵᱟᱦᱨᱮ ᱠᱷᱚᱱᱟᱜ ᱦᱚᱲᱠᱚ ᱦᱤᱡᱩᱜᱼᱟ ᱟᱨ ᱜᱳᱴᱟ ᱰᱟᱹᱦᱤᱜᱮ ᱯᱩᱛᱷᱤ ᱫᱚᱠᱟᱱ ᱡᱚᱢ ᱫᱚᱠᱟᱱ ᱟᱨᱚ ᱮᱢᱟᱱ ᱛᱮᱭᱟᱜ ᱫᱚᱠᱟᱱ ᱠᱚ ᱵᱟᱹᱭᱥᱟᱹᱣ ᱜᱮᱭᱟ ᱟᱨ ᱚᱱᱟ ᱵᱟᱨᱥᱤᱧ ᱫᱚ ᱟᱞᱮ ᱦᱚᱸ ᱫᱚᱢᱮ ᱨᱟᱹᱥᱠᱟᱹᱞᱮ ᱵᱩᱡᱷᱟᱹᱣᱟ ᱠᱟᱨᱚᱱ ᱚᱲᱟᱜ ᱚᱱᱟ ᱯᱚᱨᱚᱵᱽ ᱧᱮᱞ ᱞᱟᱹᱜᱤᱫ ᱛᱮ ᱚᱲᱟᱜ ᱨᱮ ᱟᱞᱮ ᱨᱮᱱ ᱯᱮᱲᱟ ᱯᱟᱹᱲᱦᱟᱹᱜ ᱠᱚ ᱦᱤᱡᱩᱜᱼᱟ ᱚᱱᱟ ᱵᱟᱨᱥᱤᱧ ᱫᱚ ᱟᱞᱮ ᱫᱚ ᱫᱚᱢᱮᱞᱮ ᱨᱟᱹᱥᱠᱟᱹᱭᱟ